ᱟᱢᱟᱜ ᱦᱮᱡ ᱟᱹᱜᱩ ᱟᱠᱟᱱ ᱦᱮᱣᱟ ᱚᱱᱟ ᱞᱮᱠᱟᱛᱮ ᱠᱚᱞᱚᱢ ᱤᱫᱤ ᱠᱟᱛᱮᱫ ᱠᱟᱜᱚᱡᱽ ᱨᱮ ᱚᱞ ᱢᱮ ᱟᱢ ᱪᱮᱫ ᱮᱢ ᱠᱩᱥᱤᱭᱟᱜᱼᱟ ᱞᱮᱯᱴᱚᱯ ᱥᱮ ᱢᱚᱵᱟᱭᱤᱞ ᱨᱮ ᱟᱢ ᱯᱟᱨᱚᱢᱟᱠᱟᱱ ᱥᱮᱨᱢᱟ ᱠᱚᱨᱮᱫᱚ ᱚᱞ ᱨᱮᱭᱟᱜ ᱵᱚᱰᱚᱞ ᱪᱮᱫ ᱞᱮᱠᱟᱛᱮ ᱦᱳᱭ ᱠᱟᱱᱟ ᱟᱞᱮ ᱫᱚ ᱢᱟᱨᱮ ᱦᱚᱲ ᱠᱟᱱᱟᱞᱮ ᱢᱟᱨᱮ ᱠᱟᱛᱷᱟ ᱜᱮᱞᱮ ᱫᱤᱥᱟᱹᱭᱟ ᱱᱚᱜᱼᱚᱭ ᱡᱮ ᱱᱤᱛ ᱢᱚᱵᱟᱭᱤᱞ ᱥᱮ ᱞᱮᱯᱴᱚᱯ ᱚᱱᱟ ᱫᱚ ᱟᱰᱤ ᱥᱟᱸᱜᱤᱧ ᱨᱮᱭᱟᱜ ᱠᱟᱱᱟ ᱟᱞᱮ ᱴᱷᱮᱱ ᱫᱚ ᱵᱟᱞᱮ ᱩᱭᱦᱟᱹᱨ ᱠᱟᱫᱟ ᱱᱤᱛ ᱮ ᱧᱮᱞᱮᱫ ᱠᱚᱣᱟ ᱜᱤᱫᱽᱨᱟᱹ ᱠᱚ ᱞᱮᱯᱴᱚᱯ ᱠᱚ ᱤᱭᱟᱹᱭ ᱫᱟ ᱢᱮᱱᱠᱷᱟᱱ ᱟᱞᱮ ᱫᱚ ᱡᱟ ᱠᱤᱪᱷᱩᱞᱮ ᱪᱤᱠᱟᱹᱭᱟ ᱢᱟᱨᱮ ᱠᱟᱛᱷᱟ ᱚᱞ ᱵᱤᱞ ᱠᱟᱜᱚᱡᱽ ᱠᱚᱞᱚᱢ ᱨᱮᱭᱟᱜ ᱫᱚ ᱟᱞᱮᱭᱟᱜ ᱫᱚ ᱡᱚᱛᱚᱠᱷᱚᱱ ᱥᱚᱨᱮᱥ ᱢᱮᱱᱛᱮᱞᱮ ᱢᱚᱱᱮᱭᱟ ᱠᱟᱨᱚᱱ ᱟᱞᱮ ᱱᱤᱛ ᱦᱚᱸ ᱵᱟᱲᱟᱭ ᱵᱟᱱᱩ ᱛᱟᱞᱮᱭᱟ ᱵᱟᱞᱮ ᱦᱩᱫᱤᱥ ᱫᱟᱲᱮᱭᱟᱜ ᱠᱟᱱᱟ ᱞᱮᱯᱴᱚᱯ ᱥᱮ ᱞᱟᱴᱩ ᱢᱚᱵᱟᱭᱤᱞ ᱪᱮᱜ ᱠᱟᱱᱟ ᱟᱫᱚ ᱱᱤᱛ ᱟᱞᱮ ᱢᱟᱨᱮ ᱦᱚᱲ ᱫᱚ ᱠᱟᱜᱚᱡᱽ ᱠᱚᱞᱚᱢ ᱜᱤ ᱡᱚᱛᱚ ᱠᱷᱚᱱ ᱥᱚᱨᱮᱥ ᱡᱮᱢᱚᱱ ᱚᱞ ᱨᱮ ᱵᱤᱞ ᱨᱮ ᱡᱟᱦᱟᱸᱱᱟᱜ ᱨᱮᱜᱮ ᱥᱮ ᱟᱠᱚ ᱢᱚᱡᱩᱨ ᱠᱚ ᱠᱟᱢᱤ ᱠᱟᱱᱟ ᱟᱢ ᱫᱚᱠᱟᱜᱚᱡᱽ ᱨᱮᱜᱮ ᱚᱞ ᱢᱮ ᱟᱨ ᱱᱮᱛᱟᱨ ᱫᱚᱧ ᱧᱮᱞᱮᱜ ᱠᱚᱣᱟ ᱞᱮᱯᱴᱚᱯ ᱥᱮ ᱪᱮᱜ ᱠᱚ ᱢᱮᱛᱟᱜ ᱠᱟᱱᱟ ᱞᱟᱴᱩ ᱯᱟᱨᱟ ᱤᱭᱟᱹᱨᱮ ᱢᱤᱜ ᱡᱟᱭᱜᱟᱨᱮ ᱫᱚᱦᱚᱣ ᱠᱟᱫᱟ ᱟᱨ ᱢᱤᱜ ᱡᱟᱭᱜᱟᱨᱮ ᱚᱸᱰᱮ ᱠᱟᱴᱩᱵ ᱪᱮᱜ ᱠᱚᱪᱚᱭ ᱚᱸᱰᱮᱭ ᱚᱛᱟᱭ ᱫᱟ ᱱᱚᱝᱠᱟ ᱫᱚ ᱟᱞᱮ ᱡᱚᱠᱷᱟᱡ ᱵᱟᱝ ᱛᱟᱦᱮᱸ ᱠᱟᱱᱟ ᱟᱨ ᱚᱱᱟ ᱛᱮ ᱟᱞᱮ ᱫᱚ ᱚᱱᱟ ᱠᱚ ᱫᱚ ᱴᱷᱤᱠ ᱵᱟᱞᱮ ᱠᱩᱥᱤᱭᱟᱜᱼᱟ ᱟᱞᱮᱭᱟᱜ ᱠᱩᱥᱤ ᱥᱮ ᱢᱚᱵᱟᱭᱤᱞᱟᱜ ᱱᱚᱝᱠᱟ ᱠᱚ ᱚᱞ ᱡᱚᱛᱚ ᱠᱷᱚᱱ ᱟᱞᱮᱭᱟᱜ ᱫᱚ ᱥᱚᱨᱮᱥ ᱚᱞ ᱦᱮᱱᱟᱜᱼᱟ ᱠᱟᱜᱚᱡᱽ ᱠᱚᱞᱚᱢ ᱨᱮᱜᱮ ᱚᱱᱟ ᱛᱮ ᱱᱤᱛ ᱦᱚᱸ ᱟᱞᱮ ᱠᱟᱜᱚᱡᱽ ᱠᱚᱞᱚᱢ ᱜᱮᱞᱮ ᱵᱮᱵᱚᱦᱟᱨᱟ